ᱦᱮᱸ ᱡᱚᱦᱟᱨᱜᱤ ᱦᱮᱸ ᱱᱟᱯᱟᱭᱜᱤ ᱟᱢᱦᱚᱸ ᱪᱮᱫ ᱞᱮᱠᱟ ᱢᱮᱱᱟᱢᱟ ᱦᱮᱸ ᱦᱮᱸ ᱦᱮᱸ ᱦᱮᱸ ᱱᱤᱛ ᱦᱟᱹᱵᱤᱡᱛᱮ ᱱᱚᱝᱠᱟᱜᱤ ᱧᱮᱞ ᱥᱮᱴᱮᱨᱚᱜ ᱠᱟᱱᱟ ᱟᱨ ᱡᱚᱫᱤᱵᱟ ᱡᱟᱦᱟᱸᱭᱠᱩ ᱱᱚᱣᱟᱠᱩ ᱮᱴᱠᱮᱴᱚᱲᱮᱠᱩ ᱥᱚᱞᱦᱮ ᱫᱟᱲᱤᱭᱟᱜ ᱟ ᱩᱱᱠᱩ ᱠᱚᱫᱚ ᱟᱵᱩᱠᱩ ᱞᱮᱠᱟᱱ ᱠᱩ ᱜᱮᱠᱩ ᱥᱚᱞᱦᱮ ᱫᱟᱲᱤᱭᱟᱜᱼᱟ ᱦᱮᱸ ᱦᱮᱸ ᱦᱮᱸ ᱮᱠᱟᱞ ᱮᱠᱟᱞ ᱥᱟᱹᱨᱤ ᱠᱟᱛᱷᱟ ᱠᱟᱱ ᱜᱮᱭᱟ ᱟᱨ ᱱᱚᱝᱠᱟᱱ ᱠᱟᱛᱷᱟ ᱠᱩ ᱥᱟᱵ ᱫᱚᱦᱚ ᱞᱟᱹᱜᱤᱫ ᱢᱟᱹᱱᱢᱤ ᱠᱚᱦᱚᱸ ᱫᱚᱨᱠᱟᱨᱟ ᱟᱭᱢᱟ ᱦᱚᱲ ᱜᱤ ᱵᱟᱠᱩ ᱜᱟᱞᱢᱟᱨᱟᱣᱟ ᱥᱮ ᱵᱟᱠᱩ ᱨᱚᱲ ᱥᱚᱫᱚᱨᱟ ᱱᱚᱝᱠᱟᱱᱟᱵᱩ ᱥᱟᱱᱛᱟᱲ ᱠᱩ ᱵᱟᱵᱚᱛ ᱛᱮ ᱱᱚᱝᱠᱟ ᱵᱟᱠᱩ ᱨᱚᱲ ᱥᱚᱫᱚᱨᱟ ᱦᱮᱸ ᱦᱮᱸ ᱦᱮᱸ ᱦᱮᱸ ᱴᱷᱤᱠ ᱴᱷᱤᱠ ᱟᱹᱰᱤ ᱱᱟᱯᱟᱭ ᱦᱮᱸ ᱦᱮᱸ ᱱᱚᱣᱟ ᱠᱩ ᱥᱚᱫᱚᱨ ᱞᱮᱠᱟᱱ ᱦᱚᱲ ᱥᱮ ᱯᱟᱥᱱᱟᱣ ᱞᱮᱠᱟᱱ ᱟᱹᱛᱩ ᱴᱚᱞᱟᱨᱮ ᱢᱚᱲᱮ ᱦᱚᱲᱴᱷᱮᱱ ᱟᱸᱡᱚᱢ ᱪᱟᱞᱟᱣ ᱞᱮᱱᱠᱷᱟᱱ ᱟᱹᱰᱤ ᱩᱥᱟᱹᱨᱟ ᱜᱤ ᱱᱤᱭᱟᱹᱠᱩ ᱥᱩᱥᱟᱹᱨ ᱜᱟᱱᱚᱜᱼᱟ ᱦᱮᱸ ᱟᱪᱷᱟ ᱦᱮᱸ ᱦᱮᱸ

ᱦᱮᱸ ᱦᱮᱸ ᱟᱹᱰᱤ ᱫᱟᱢᱟᱱ ᱠᱟᱛᱷᱟᱢ ᱥᱟᱵ ᱨᱟᱠᱟᱵ ᱟᱠᱟᱫᱟ ᱟᱨ ᱱᱤᱭᱟᱹ ᱫᱟᱢᱟᱱ ᱠᱟᱛᱷᱟ ᱫᱚ ᱱᱚᱝᱠᱟᱜᱤ ᱥᱚᱞᱦᱮᱜᱼᱟ ᱡᱟᱦᱟᱸ ᱫᱚ ᱟᱵᱩᱣᱟᱜ ᱢᱟᱺᱡᱷᱤ ᱛᱷᱟᱱ ᱡᱚᱫᱤ ᱨᱮᱥᱴᱨᱤ ᱥᱮ ᱠᱟᱜᱚᱡ ᱯᱚᱛᱨᱚ ᱚᱱᱟ ᱢᱟᱺᱡᱷᱤ ᱛᱷᱟᱱ ᱨᱮᱱᱟᱝ ᱨᱮᱥᱴᱨᱤ ᱨᱮᱠᱚᱴ ᱠᱟᱜᱚᱡ ᱡᱟᱭᱜᱟ ᱡᱚᱫᱤ ᱛᱟᱦᱮᱱᱟ ᱛᱟᱦᱚᱞᱮ ᱠᱷᱟᱱ ᱟᱵᱩ ᱯᱚᱥᱪᱤᱢ ᱵᱟᱝᱞᱟᱨᱮᱱ ᱥᱚᱨᱠᱟᱨ ᱴᱷᱮᱡᱵᱩ ᱫᱟᱹᱵᱤ ᱫᱟᱲᱮᱭᱟᱜᱼᱟ ᱡᱮ ᱟᱞᱮ ᱱᱚᱣᱟ ᱡᱟᱭᱜᱟᱨᱮ ᱥᱮ ᱱᱚᱣᱟ ᱡᱟᱦᱮᱨ ᱛᱷᱟᱱ ᱠᱚᱨᱮᱱᱟᱜ ᱵᱷᱟᱜᱤ ᱠᱟᱹᱢᱤ ᱞᱟᱹᱜᱤᱫ ᱛᱮ ᱠᱟᱹᱣᱰᱤ ᱵᱩᱱ ᱠᱚᱭ ᱫᱟᱲᱤᱭᱟᱭᱟ ᱟᱵᱩᱱ ᱥᱟᱯᱷᱟ ᱞᱟᱹᱜᱤᱫ ᱥᱮ ᱚᱲᱟᱜ ᱵᱮᱱᱟᱣ ᱞᱟᱹᱜᱤᱫ ᱟᱨ ᱵᱟᱝᱠᱷᱟ ᱫᱚ ᱱᱚᱝᱠᱟ ᱟᱹᱣᱲᱤ ᱜᱤ ᱡᱚᱫᱤ ᱟᱵᱩ ᱢᱟᱱᱮ ᱠᱚᱱᱚ ᱰᱚᱠᱚᱢᱮᱱᱴ ᱵᱟᱵᱩᱱ ᱛᱮᱭᱟᱨᱟ ᱛᱟᱦᱚᱞᱮ ᱫᱚ ᱚᱱᱟ ᱴᱟᱠᱟ ᱧᱟᱢᱫᱚ ᱥᱮ ᱠᱟᱹᱣᱰᱤ ᱧᱟᱢᱫᱚ ᱟᱹᱰᱤ ᱮᱴᱠᱮᱴᱚᱲᱮ ᱢᱮᱱᱟᱜᱼᱟ ᱦᱮᱸ ᱦᱮᱸ ᱱᱚᱣᱟᱫᱚ ᱟᱹᱰᱤ ᱞᱟᱹᱠᱛᱤ ᱜᱤ ᱢᱮᱱᱟᱜ ᱟ ᱠᱟᱨᱚᱱ ᱡᱚᱛᱚ ᱦᱚᱲ ᱜᱤ ᱵᱟᱠᱩ ᱵᱟᱲᱟᱭᱟ ᱡᱮ ᱚᱠᱟ ᱞᱮᱠᱟ ᱚᱠᱟᱞᱮᱠᱟ ᱛᱟᱲᱟᱢ ᱞᱮᱠᱷᱟᱱ ᱥᱚᱨᱠᱟᱨ ᱥᱮᱫ ᱠᱷᱚᱡ ᱜᱚᱲᱚ ᱧᱟᱢᱚᱜᱼᱟ ᱟᱨ ᱱᱚᱣᱟ ᱦᱮᱸ ᱦᱮᱸ ᱜᱚᱲᱚᱣᱟᱞᱟᱝ ᱜᱮᱭᱟᱠᱩ ᱢᱤᱫᱵᱟᱨ ᱦᱚᱲᱠᱩ ᱞᱟᱹᱭ ᱟᱠᱟᱫᱤᱧ ᱜᱮᱭᱟ ᱚᱱᱟ ᱛᱟᱸᱜᱤᱨᱮᱜᱤᱧ ᱛᱟᱦᱮᱸ ᱠᱟᱱᱟ ᱤᱧᱦᱚᱸ ᱟᱢ ᱧᱟᱢ ᱠᱟᱛᱮᱫ ᱟᱹᱰᱤ ᱨᱟᱹᱥᱠᱟᱹᱜᱤᱧ ᱵᱩᱡᱷᱟᱹᱣᱮᱫᱟ ᱪᱮᱫᱟᱜ ᱥᱮ ᱟᱢᱦᱚᱸ ᱱᱚᱣᱟ ᱜᱟᱞᱢᱟᱨᱣᱮᱢ ᱥᱟᱵ ᱨᱟᱠᱟᱵ ᱠᱮᱫᱟ ᱟᱹᱰᱤ ᱱᱟᱯᱟᱭᱜᱤ ᱦᱩᱭᱩᱜ ᱠᱟᱱᱟ ᱟᱨ ᱟᱹᱰᱤ ᱱᱟᱯᱟᱭᱜᱤ ᱦᱩᱭᱩᱜ ᱛᱟᱵᱩᱱᱟ ᱱᱚᱣᱟ ᱟᱵᱩᱣᱟᱜ ᱡᱟᱦᱮᱨ ᱛᱷᱟᱱ ᱢᱟᱺᱡᱷᱤ ᱛᱷᱟᱱ ᱠᱩ ᱠᱮᱴᱮᱡ ᱨᱩᱣᱟᱹᱲ ᱨᱮᱱᱟᱜ ᱦᱮᱸ ᱢᱟ ᱛᱚᱵᱮ ᱟᱹᱰᱤ ᱥᱟᱨᱦᱟᱣ ᱦᱮᱸ ᱦᱮᱸ ᱴᱷᱤᱠᱜᱮᱭᱟ ᱦᱮᱸ ᱡᱚᱦᱟᱨ ᱡᱚᱦᱟᱨ ᱡᱚᱦᱟᱨᱜᱤ